ᱦᱮᱞᱳ ᱦᱮᱸ ᱡᱚᱸᱦᱟᱨ ᱜᱮ ᱦᱮᱸ ᱦᱮᱸ ᱦᱮᱸ ᱤᱧᱜᱮ ᱢᱟᱹᱡᱷᱤ ᱵᱩᱲᱦᱤ ᱠᱟᱹᱱᱟᱹᱧ ᱟᱵᱚ ᱥᱟᱱᱛᱟᱞ ᱦᱚᱯᱚᱱᱟᱜ ᱯᱚᱨᱚᱵᱽ ᱵᱚᱞᱮ ᱪᱮᱫ ᱪᱮᱫ ᱠᱚ ᱢᱟᱥ ᱦᱩᱭᱩᱜᱼᱟ ᱪᱟᱸᱫᱳ ᱟᱵᱚ ᱦᱚᱲ ᱦᱚᱯᱚᱱᱟᱜ ᱫᱚ ᱟᱭᱢᱟ ᱞᱮᱠᱟᱱ ᱥᱚᱢᱟᱡᱽ ᱨᱮ ᱢᱮᱱᱟᱜ ᱛᱟᱵᱚᱱᱟ ᱯᱩᱥ ᱪᱟᱸᱫᱚ ᱦᱩᱭᱩᱜ ᱠᱟᱱ ᱛᱟᱵᱚᱱᱟ ᱥᱚᱨᱦᱟᱭ ᱟᱨ ᱢᱟᱜᱽ ᱪᱟᱸᱫᱳ ᱫᱚ ᱦᱩᱭᱩᱜ ᱠᱟᱱᱟ ᱥᱟᱠᱨᱟᱛ ᱟᱥᱟᱲ ᱫᱚ ᱦᱩᱭᱩᱜ ᱠᱟᱱᱟ ᱮᱨᱚᱜ ᱟᱨ ᱫᱟᱸᱥᱟᱭ ᱪᱟᱸᱫᱳ ᱦᱩᱭᱩᱜ ᱠᱟᱱ ᱛᱟᱵᱚᱱᱟ ᱫᱟᱸᱥᱟᱭ ᱟᱵᱚ ᱱᱚᱣᱟ ᱥᱟᱱᱛᱟᱞ ᱥᱚᱢᱟᱡᱽ ᱨᱮᱫᱚ ᱟᱹᱰᱤ ᱰᱷᱮᱹᱨ ᱢᱮᱱᱟᱜ ᱛᱟᱵᱚᱱᱟ ᱡᱮᱭᱥᱮ ᱡᱟᱱᱟᱢ ᱠᱷᱚᱱ ᱜᱩᱡᱩᱜ ᱫᱷᱟᱹᱵᱤᱡ ᱨᱮᱱᱟᱜ ᱟᱭᱢᱟ ᱞᱮᱠᱟᱱ ᱢᱟᱱᱞᱤᱭᱟ ᱡᱟᱱᱟᱢ ᱮᱱᱟᱢ ᱛᱚᱵᱮ ᱢᱤᱫ ᱩᱥᱟᱹᱨᱟ ᱫᱚ ᱟᱹᱰᱤ ᱡᱟᱹᱨᱩᱲ ᱜᱮᱭᱟ ᱤᱱᱟᱹ ᱠᱟᱛᱮᱫ ᱡᱟᱱᱟᱢ ᱯᱚᱨᱮ ᱟᱨᱦᱚᱸ ᱛᱷᱚᱲᱟ ᱞᱟᱹᱴᱩ ᱧᱚᱜ ᱠᱟᱛᱮᱫ ᱪᱷᱟᱹᱴᱭᱟᱹᱨ ᱠᱚ ᱟᱹᱰᱤ ᱡᱟᱹᱨᱩᱲ ᱜᱮᱭᱟ ᱟᱨᱦᱚᱸ ᱤᱱᱟᱹ ᱛᱟᱭᱚᱢ ᱢᱟ ᱦᱮᱱᱟᱜ ᱛᱟᱵᱚᱱ ᱵᱟᱯᱞᱟ ᱵᱟᱯᱞᱟ ᱨᱮᱦᱚᱸ ᱟᱹᱰᱤ ᱢᱚᱡᱽ ᱟᱵᱚᱣᱟᱜ ᱢᱮᱱᱟᱜ ᱛᱟᱵᱚᱱᱟ ᱚᱱᱟᱨᱮ ᱵᱟᱯᱞᱟ ᱨᱮ ᱢᱟᱸᱰᱣᱟ ᱛᱟᱞᱟᱨᱮ ᱢᱟᱸᱰᱣᱟᱭᱟᱠᱚ ᱢᱟᱸᱰᱣᱟ ᱫᱤᱱ ᱨᱮᱠᱚ ᱢᱟᱹᱡᱷᱤ ᱯᱟᱨᱟᱱᱤᱠ ᱩᱱᱠᱩ ᱢᱚᱬᱮ ᱦᱚᱲ ᱠᱚ ᱥᱩᱱᱩᱢ ᱠᱚᱠᱚ ᱚᱡᱚᱜ ᱠᱚᱣᱟ ᱯᱨᱚᱛᱷᱚᱢ ᱨᱮ ᱤᱱᱟᱹ ᱛᱟᱭᱚᱢ ᱜᱮ ᱟᱵᱚ ᱚᱠᱚᱭᱴᱟᱜ ᱵᱚᱱ ᱵᱟᱯᱞᱟᱭᱮ ᱩᱱᱤ ᱫᱚ ᱢᱟᱸᱰᱣᱟ ᱞᱟᱛᱟᱨ ᱨᱮ ᱥᱩᱱᱩᱢ ᱵᱚᱱ ᱚᱡᱚᱜ ᱫᱟᱲᱮᱭᱟᱭᱟ ᱦᱮᱸ ᱦᱮᱸ ᱟᱵᱚ ᱥᱟᱱᱛᱟᱲ ᱥᱚᱢᱟᱡᱽ ᱨᱮ ᱵᱚᱞᱮ ᱟᱹᱰᱤ ᱢᱚᱡᱽ ᱢᱚᱡᱽ ᱚᱱᱠᱟᱱᱟᱜ ᱞᱟᱭᱼᱞᱟᱠᱪᱟᱨ ᱢᱮᱱᱟᱜ ᱛᱟᱵᱚᱱᱟ ᱟᱵᱚ ᱥᱚᱢᱟᱡᱽ ᱨᱮᱱᱟᱜ ᱜᱮ ᱟᱫᱚ ᱟᱹᱰᱤ ᱡᱟᱹᱨᱩᱲ ᱜᱮᱭᱟ ᱚᱱᱟᱫᱚᱠᱚ ᱢᱮᱛᱟᱜ ᱠᱟᱱᱟ ᱦᱮᱸ ᱡᱚᱛᱚ ᱠᱷᱚᱱ ᱢᱟᱨᱟᱝ ᱫᱚᱠᱚ ᱢᱮᱛᱟᱜ ᱠᱟᱱᱟ ᱞᱩᱜᱩᱼᱵᱩᱨᱩ ᱜᱷᱟᱱᱴᱟ ᱵᱟᱲᱮ ᱨᱮᱱᱟᱜ ᱚᱸᱰᱮᱱᱟᱜ ᱪᱮᱫ ᱠᱚᱠᱚ ᱯᱩᱡᱟᱹᱭᱟ ᱟᱨᱠᱚ ᱮᱱᱮᱡ ᱥᱮᱨᱮᱧᱟ ᱠᱚ ᱥᱮᱨᱮᱧ ᱨᱮᱦᱚᱸ ᱢᱮᱱᱟᱜᱼᱟ ᱚᱱᱟ ᱠᱚ ᱞᱩᱜᱩᱼᱵᱩᱨᱩ ᱜᱷᱟᱱᱴᱟ ᱵᱟᱲᱮ ᱢᱮᱱᱟᱜ ᱚ ᱪᱮᱫ ᱪᱮᱫ ᱠᱚᱪᱚᱝ ᱮᱢᱟᱱ ᱛᱮᱭᱟᱜ ᱦᱮᱸ ᱰᱚᱵᱚᱜ ᱥᱮᱵᱟᱭ ᱞᱟᱹᱜᱤᱫ ᱦᱮᱸ ᱦᱮᱸ ᱟᱨ ᱚᱱᱟᱫᱚ ᱥᱮᱨᱮᱧ ᱛᱟᱞᱟ ᱛᱮᱦᱚᱸ ᱠᱚ ᱞᱟᱹᱭ ᱠᱟᱜᱼᱟ ᱟᱹᱰᱤ ᱥᱮᱫᱟᱭ ᱠᱷᱚᱱ ᱟᱸᱡᱚᱢ ᱠᱟᱱᱟ ᱵᱚᱞᱮ ᱥᱮ ᱱᱮᱛᱟᱨ ᱢᱟ ᱢᱳᱵᱟᱭᱤᱞ ᱠᱚᱨᱮ ᱜᱮ ᱟᱹᱰᱤ ᱡᱟᱹᱥᱛᱤ ᱢᱟ ᱟᱸᱡᱚᱢᱚᱜ ᱠᱟᱱᱟ ᱦᱮᱸ ᱦᱮᱸ ᱦᱮᱸ ᱛᱚᱵᱮ ᱱᱤᱭᱟᱹᱜᱮ ᱱᱤᱭᱟᱹᱜᱮ ᱠᱩᱞᱤ ᱨᱮᱱᱟᱜ ᱛᱟᱦᱮᱸ ᱠᱟᱱ ᱛᱟᱢᱟ ᱦᱮᱸ ᱢᱟ ᱛᱚᱵᱮ ᱟᱫᱚ ᱴᱷᱤᱠ ᱜᱮᱭᱟ ᱦᱮᱸ ᱦᱮᱸ